ᱦᱮᱞᱳ ᱦᱮᱸ ᱢᱤᱥᱛᱨᱤ ᱵᱟᱹᱵᱩ ᱤᱧ ᱱᱚᱸᱰᱮ ᱤᱭᱟᱹ ᱠᱷᱚᱡ ᱤᱧ ᱞᱟᱹᱭᱮᱫᱼᱟ ᱠᱷᱚᱡ ᱢᱮᱱᱮᱫ ᱟᱹᱧ ᱤᱧ ᱟᱹᱞᱤᱧᱟᱜ ᱚᱲᱟᱜ ᱢᱟᱱᱮ ᱳᱭᱮᱨᱤᱝ ᱞᱟᱹᱜᱤᱫ ᱞᱤᱧ ᱢᱮᱱᱮᱫᱼᱟ ᱟᱫᱚ ᱟᱹᱵᱤᱱ ᱜᱮ ᱜᱮᱵᱮᱱ ᱧᱟᱢ ᱮᱜᱼᱟ ᱥᱮ ᱵᱟᱝ ᱵᱤᱞᱰᱤᱝ ᱚᱲᱟᱜ ᱠᱟᱱᱟ ᱱᱟᱣᱟ ᱜᱮᱞᱤᱧ ᱵᱮᱱᱟᱣ ᱟᱠᱟᱫᱟ ᱟᱫᱚ ᱚᱱᱟᱜᱮ ᱳᱭᱮᱨᱤᱝ ᱞᱤᱧ ᱢᱮᱱᱮᱫᱼᱟ ᱟᱫᱚ ᱚᱱᱟᱜᱮ ᱟᱹᱵᱤᱱ ᱞᱤᱧ ᱠᱩᱞᱤᱭᱮᱫ ᱵᱮᱱᱟ ᱪᱮᱫ ᱞᱮᱠᱟ ᱚᱯᱥᱚᱨ ᱠᱚᱵᱤᱱ ᱧᱟᱢᱮᱜᱼᱟ ᱥᱮ ᱵᱟᱝ ᱦᱳᱭ ᱚᱱᱟᱜᱮ ᱟᱫᱚ ᱥᱟᱢᱟᱱ ᱠᱚ ᱥᱟᱢᱟᱱ ᱠᱚᱫᱚ ᱵᱟᱹᱞᱤᱧ ᱠᱤᱨᱤᱧ ᱠᱟᱜᱼᱟ ᱚᱱᱟᱫᱚ ᱪᱮᱫ ᱪᱮᱫ ᱠᱚ ᱞᱟᱜᱟᱜᱼᱟ ᱚᱱᱟᱠᱚ ᱟᱹᱞᱤᱧ ᱵᱟᱹᱞᱤᱧ ᱵᱟᱲᱟᱭᱟ ᱥᱮ ᱚᱱᱟᱫᱚ ᱟᱹᱵᱤᱱᱜᱮ ᱵᱟᱲᱟᱭ ᱟᱹᱵᱤᱱ ᱥᱮ ᱪᱮᱫ ᱪᱮᱫ ᱠᱚ ᱞᱟᱜᱟᱜᱼᱟ ᱚᱠᱟ ᱠᱚ ᱚᱱᱠᱟ ᱦᱤᱥᱟᱹᱵ ᱟᱹᱵᱤᱱ ᱴᱷᱮᱱ ᱠᱟᱛᱮᱫ ᱜᱮ ᱡᱮᱱᱚ ᱥᱟᱢᱟᱱ ᱠᱤᱨᱤᱧ ᱫᱚ ᱞᱟᱹᱭᱮᱫᱼᱟᱹᱞᱤᱧ ᱪᱮᱫ ᱪᱮᱫ ᱠᱚ ᱞᱤᱥᱴ ᱵᱮᱱᱟᱣ ᱠᱮᱭᱟᱵᱤᱱ ᱟᱹᱵᱤᱱ ᱜᱮ ᱟᱨ ᱥᱟᱢᱟᱱ ᱨᱮᱱᱟᱜ ᱞᱤᱥᱴ ᱟᱨ ᱟᱹᱵᱤᱱ ᱦᱚᱸ ᱥᱟᱶᱛᱮ ᱪᱟᱞᱟᱣ ᱠᱚᱜᱼᱟᱹᱵᱤᱱ ᱫᱚᱠᱟᱱ ᱚᱱᱠᱟ ᱫᱚ ᱯᱩᱱᱭᱟᱹ ᱨᱩᱢ ᱢᱮᱱᱟᱜᱼᱟ ᱯᱳᱱᱭᱟ ᱨᱩᱢ ᱦᱟᱸᱜ ᱚ ᱜᱳᱞ ᱵᱟᱞᱟᱜᱮ ᱞᱟᱹᱭᱮᱫᱼᱟᱹᱞᱤᱧ ᱞᱟᱜᱟᱣ ᱯᱩᱱ ᱠᱚᱬᱟᱜ ᱫᱚ ᱵᱟᱝ ᱟᱨ ᱠᱷᱚᱨᱪᱟ ᱠᱚ ᱛᱤᱱᱟᱹᱜ ᱯᱟᱲᱟᱜᱼᱟ ᱦᱮᱸ ᱥᱟᱢᱟᱱ ᱠᱚ ᱠᱤᱨᱤᱧ ᱨᱮ ᱛᱤᱱᱟᱹᱜ ᱠᱷᱚᱨᱪᱟ ᱯᱟᱲᱟᱜᱼᱟ ᱞᱟᱜᱽᱼᱵᱷᱟᱜᱽ ᱢᱳᱴᱟᱢᱩᱴᱤ ᱦᱮᱸ ᱦᱮᱸ ᱟᱨ ᱞᱟᱹᱭᱤᱴ ᱠᱚ ᱮᱞ ᱤ ᱰᱤ ᱮᱞ ᱤ ᱰᱤ ᱞᱟᱹᱭᱤᱴ ᱜᱮ ᱞᱟᱜᱟᱣ ᱞᱤᱧ ᱞᱟᱹᱭᱮᱫᱼᱟ ᱫᱟᱹᱢᱤ ᱳᱣᱟᱞᱟ ᱵᱟᱝ ᱟᱪᱪᱷᱟ ᱛᱤᱥ ᱠᱚᱛᱮ ᱛᱟᱦᱚᱞᱮ ᱠᱟᱹᱢᱤ ᱫᱚ ᱮᱦᱚᱵᱟᱹᱵᱤᱱ ᱚ ᱟᱫᱚ ᱟᱹᱵᱤᱱᱜᱮ ᱚᱯᱥᱚᱨ ᱛᱤᱱᱨᱮ ᱚᱯᱚᱥᱚᱨᱚᱜ ᱠᱟᱱᱟ ᱟᱪᱪᱷᱟ ᱴᱷᱤᱠ ᱜᱮᱭᱟ ᱛᱚᱵᱮ ᱜᱟᱯᱟ ᱦᱤᱡᱩᱜ ᱵᱤᱱ ᱟᱨ ᱥᱟᱢᱟᱱ ᱠᱚ ᱠᱤᱨᱤᱧ ᱦᱩᱭᱩᱜᱼᱟ ᱟᱪᱪᱷᱟ ᱢᱟ ᱛᱚᱵᱮ ᱴᱷᱤᱠ ᱜᱮᱭᱟ ᱫᱚᱦᱚᱭᱮᱫᱼᱟᱹᱞᱤᱧ